ᱟᱞᱮ ᱱᱤᱭᱟᱹ ᱠᱚᱨᱮᱫ ᱧᱮᱞ ᱡᱚᱝ ᱡᱟᱭᱜᱟ ᱫᱚ ᱢᱮᱞᱟ ᱠᱚᱫᱚ ᱥᱟᱦᱮᱵᱽᱰᱟᱝᱜᱟ ᱨᱮᱜᱮ ᱯᱟᱛᱟ ᱦᱩᱭᱩᱜᱼᱟ ᱟᱨ ᱚᱰᱮᱜᱮ ᱟᱹᱰᱤ ᱟᱹᱰᱤ ᱦᱚᱲ ᱠᱚ ᱡᱟᱣᱨᱟᱜᱼᱟ ᱟᱨ ᱱᱤᱭᱟᱹ ᱠᱚᱨᱮ ᱫᱚ ᱧᱮᱞ ᱡᱚᱝ ᱟᱜ ᱡᱤᱱᱤᱥ ᱫᱚ ᱱᱚᱛᱮ ᱫᱚ ᱵᱟᱹᱱᱩᱜᱼᱟ ᱦᱟᱱᱮ ᱵᱚᱨᱫᱷᱚᱢᱟᱱ ᱟᱞᱮ ᱥᱩᱨ ᱜᱮ ᱚᱰᱮ ᱥᱟᱛᱥᱳ ᱢᱩᱱᱫᱤᱨ ᱢᱮᱱᱟᱜᱼᱟ ᱚᱱᱟᱜᱮ ᱟᱹᱰᱤ ᱟᱭᱢᱟ ᱦᱚᱲ ᱧᱮᱧᱮᱞ ᱠᱚ ᱦᱤᱡᱩᱜᱼᱟ ᱧᱮᱞ ᱡᱚᱝ ᱫᱚ ᱟᱹᱰᱤ ᱢᱚᱡᱽ ᱨᱟᱹᱥᱠᱟᱹ ᱜᱮ ᱵᱩᱡᱷᱟᱹᱜᱼᱟ ᱛᱟᱨᱯᱚᱨ ᱚᱱᱟ ᱯᱟᱥ ᱨᱮ ᱯᱟᱨᱠ ᱢᱮᱱᱟᱜᱼᱟ ᱫᱟᱬᱟᱱ ᱠᱚ ᱦᱤᱡᱩᱜᱼᱟ ᱟᱹᱰᱤ ᱢᱚᱡᱽ ᱜᱮ ᱵᱩᱡᱷᱟᱹᱜᱼᱟ ᱚᱰᱮ ᱦᱚᱸ ᱱᱚᱰᱮᱜᱮ ᱧᱮᱞ ᱡᱚᱝ ᱡᱤᱱᱤᱥ ᱫᱚ ᱢᱮᱱᱟᱜᱼᱟ ᱟᱨ ᱵᱟᱝᱠᱷᱟᱱ ᱫᱚ ᱵᱟᱝ